ᱟᱵᱚ ᱥᱟᱱᱛᱟᱲ ᱥᱚᱢᱟᱡᱽ ᱨᱮᱱ ᱯᱳᱭᱞᱳ ᱯᱟᱴᱷᱚᱠ ᱫᱚᱭ ᱦᱩᱭᱩᱜ ᱠᱟᱱᱟ ᱥᱟᱹᱫᱷᱩ ᱨᱟᱢᱪᱟᱸᱫᱽ ᱢᱩᱨᱢᱩ ᱩᱱᱤ ᱫᱚ ᱨᱳᱢᱟᱱ ᱦᱚᱨᱚᱯᱷ ᱛᱮ ᱚᱞ ᱞᱮᱫᱟᱭ ᱢᱚᱸᱡᱽ ᱫᱟᱸᱫᱷᱮᱨ ᱟᱸᱠ ᱚᱞ ᱪᱤᱠᱤ ᱚᱱᱟᱫᱚ ᱛᱟᱭᱚᱢ ᱫᱟᱨᱟᱢ ᱦᱟᱹᱯᱤᱫ ᱞᱮᱱ ᱛᱟᱭᱟ ᱤᱱᱟᱹ ᱛᱟᱭᱚᱢ ᱯᱚᱸᱰᱮᱛ ᱨᱟᱹᱜᱷᱩᱱᱟᱛᱷ ᱢᱩᱨᱢᱩ ᱜᱮ ᱟᱵᱚ ᱥᱟᱱᱛᱟᱲ ᱥᱚᱢᱟᱡᱽ ᱨᱮ ᱚᱞ ᱪᱤᱠᱤ ᱯᱟᱨᱥᱟᱞ ᱞᱮᱫᱟᱭ ᱩᱱᱤᱥᱚ ᱯᱟᱸᱪ ᱥᱟᱞᱨᱮ ᱚᱞ ᱪᱤᱠᱤ ᱯᱟᱨᱥᱟᱞᱮᱱ ᱛᱟᱭᱚᱢ ᱡᱚᱛᱚᱦᱚᱲᱜᱮ ᱚᱞ ᱪᱤᱠᱤ ᱯᱟᱲᱦᱟᱣ ᱨᱮᱱᱟᱜ ᱠᱚ ᱠᱩᱨᱩᱢᱩᱴᱩ ᱠᱮᱫᱟ ᱚᱞ ᱪᱤᱠᱤ ᱯᱟᱲᱦᱟᱣ ᱠᱚ ᱥᱮᱬᱟ ᱠᱮᱫᱟ ᱚᱞ ᱦᱚᱸᱠᱚ ᱥᱮᱬᱟ ᱠᱮᱫᱟ ᱛᱟᱨᱯᱚᱨ ᱛᱟᱨᱯᱚᱨ ᱯᱚᱸᱰᱮᱛ ᱨᱟᱹᱜᱷᱩᱱᱟᱛᱷ ᱢᱩᱨᱢᱩ ᱫᱚ ᱟᱨᱚ ᱚᱱᱟ ᱥᱟᱶ ᱛᱮᱦᱚᱸ ᱚᱱᱮᱠ ᱠᱤᱪᱷᱩ ᱚᱞ ᱠᱮᱫᱟᱭ ᱡᱮᱢᱚᱱ ᱜᱟᱭᱟᱱ ᱯᱩᱛᱷᱤ ᱚᱞ ᱠᱟᱫᱟᱭ ᱚᱱᱚᱬᱦᱮᱸ ᱚᱞ ᱠᱟᱫᱟᱭ ᱜᱚᱞᱯᱷᱚ ᱚᱞ ᱠᱟᱫᱟᱭ ᱡᱮᱢᱚᱱ ᱜᱟᱭᱟᱱ ᱯᱩᱛᱷᱤ ᱠᱚᱫᱚ ᱦᱩᱭᱩᱜ ᱠᱟᱱ ᱛᱟᱭᱟ ᱵᱤᱫᱩ ᱪᱟᱸᱫᱟᱱ ᱜᱟᱭᱟᱱ ᱯᱩᱛᱷᱤ ᱚᱞᱫᱚᱦᱚ ᱚᱱᱚᱬᱦᱮᱸ ᱟᱨᱚ ᱮᱢᱟᱱ ᱮᱢᱟᱱ ᱠᱚ ᱚᱞ ᱠᱟᱫᱟᱭ ᱱᱚᱣᱟ ᱪᱷᱟᱲᱟ ᱦᱚᱸ ᱟᱨᱦᱚᱸ ᱮᱢᱟᱱ ᱮᱢᱟᱱ ᱚᱞ ᱠᱟᱫᱟᱭ ᱱᱮᱛᱟᱨ ᱫᱚ ᱥᱟᱱᱛᱟᱲ ᱜᱤᱫᱟᱹᱨ ᱠᱚᱦᱚᱸ ᱚᱞ ᱪᱤᱠᱤ ᱯᱟᱲᱦᱟᱣ ᱠᱚ ᱮᱦᱚᱵ ᱠᱟᱫᱟ ᱪᱮᱫᱟᱜ ᱥᱮ ᱯᱚᱸᱰᱮᱛ ᱨᱟᱹᱜᱷᱩᱱᱟᱛᱷ ᱢᱩᱨᱢᱩ ᱫᱚ ᱟᱵᱚ ᱥᱟᱱᱛᱟᱲ ᱥᱟᱶᱛᱟ ᱱᱤᱭᱮᱛᱮ ᱟᱹᱰᱤ ᱵᱷᱟᱜᱮ ᱪᱤᱛᱟᱹᱨ ᱧᱮᱞᱚᱜ ᱛᱟᱭᱟ ᱟᱨ ᱡᱚᱛᱚ ᱦᱚᱲ ᱜᱮᱠᱚ ᱠᱩᱥᱤᱭᱟᱛᱟᱭᱟ ᱤᱧᱫᱚ ᱟᱨᱤᱧ ᱠᱩᱥᱤᱭᱟᱛᱟᱭᱟ ᱡᱮ ᱟᱵᱚ ᱥᱟᱱᱛᱟᱲ ᱥᱚᱢᱟᱡᱽ ᱞᱟᱹᱜᱤᱫ ᱛᱮᱡᱮ ᱟᱵᱚ ᱞᱟᱹᱜᱤᱫ ᱪᱤᱠᱤ ᱵᱮᱱᱟᱣ ᱠᱮᱫᱟᱭ ᱚᱱᱟ ᱫᱟᱨᱮ ᱛᱮ ᱫᱚ ᱯᱚᱸᱰᱮᱛ ᱨᱟᱹᱜᱷᱩᱱᱟᱛᱷ ᱢᱩᱨᱢᱩ ᱫᱚ ᱟᱹᱰᱤ ᱟᱭᱟᱜ ᱢᱟᱱᱮ ᱪᱚᱞᱚᱛ ᱪᱤᱛᱟᱹᱨ ᱠᱚᱫᱚᱧ ᱠᱩᱥᱤᱭᱟᱛᱟᱭᱟ